ᱥᱤᱢᱼᱜᱮᱰᱮ ᱟᱨ ᱮᱢᱟᱱ ᱟᱹᱥᱩᱞ ᱠᱚ ᱞᱟᱹᱜᱤᱫ ᱯᱟᱹᱦᱤᱞ ᱨᱮ ᱢᱤᱫᱴᱮᱱ ᱩᱱᱠᱩ ᱛᱟᱦᱮᱱ ᱞᱟᱹᱜᱤᱫ ᱡᱟᱭᱜᱟ ᱵᱮᱱᱟᱣ ᱦᱩᱭᱩᱜᱼᱟ ᱚᱲᱟᱜ ᱟᱨ ᱡᱟᱦᱟᱸ ᱫᱚ ᱩᱱᱠᱩ ᱡᱚᱢ ᱦᱚᱪᱚ ᱠᱚ ᱞᱟᱹᱜᱤᱫ ᱫᱟᱜ ᱡᱚᱢᱟᱜ ᱫᱚᱦᱚᱭ ᱞᱟᱹᱜᱤᱫ ᱡᱤᱱᱤᱥ ᱠᱚ ᱞᱟᱜᱟᱜᱼᱟ ᱟᱨ ᱯᱳᱞᱴᱨᱤ ᱞᱟᱹᱜᱤᱫ ᱦᱚᱸ ᱡᱟᱦᱟᱸ ᱯᱳᱞᱴᱨᱤ ᱫᱚᱦᱚ ᱠᱚ ᱞᱟᱹᱜᱤᱫ ᱢᱤᱫᱴᱮᱱ ᱯᱟᱹᱦᱤᱞᱨᱮ ᱚᱲᱟᱜ ᱵᱮᱱᱟᱣ ᱦᱩᱭᱩᱜᱼᱟ ᱟᱨ ᱚᱲᱟᱜ ᱵᱮᱱᱟᱣ ᱠᱟᱛᱮᱫ ᱩᱱᱠᱩ ᱯᱳᱞᱴᱨᱤ ᱫᱚ ᱚᱸᱰᱮ ᱠᱟᱹᱴᱤᱡ ᱦᱚᱯᱚᱱ ᱟᱹᱜᱩ ᱠᱟᱛᱮᱫ ᱡᱚᱢᱟᱜ ᱮᱢᱟᱠᱚ ᱦᱩᱭᱩᱜᱼᱟ ᱟᱨ ᱥᱚᱢᱚᱭ ᱨᱮ ᱵᱷᱮᱠᱥᱤᱱ ᱢᱟᱱᱮ ᱨᱟᱱ ᱢᱩᱨᱜᱟᱹᱱ ᱮᱢᱟᱠᱚ ᱦᱩᱭᱩᱜᱼᱟ ᱟᱨ ᱨᱟᱱ ᱢᱩᱨᱜᱟᱹᱱ ᱮᱢ ᱠᱟᱛᱮᱫ ᱩᱱᱠᱩ ᱫᱚ ᱥᱚᱢᱚᱭ ᱢᱚᱛᱚᱱ ᱡᱚᱢᱟᱜ ᱮᱢᱟᱠᱚ ᱦᱩᱭᱩᱜᱼᱟ ᱟᱨ ᱛᱟᱭᱚᱢᱛᱮ ᱟᱥᱛᱮ ᱟᱥᱛᱮ ᱠᱚ ᱦᱟᱨᱟᱜᱼᱟ ᱟᱨᱠᱚ ᱦᱟᱨᱟ ᱞᱮᱱᱠᱷᱟᱱ ᱵᱟᱹᱭ ᱵᱟᱹᱭᱛᱮ ᱪᱤᱱᱦᱟᱹᱜ ᱟᱠᱚᱜ ᱡᱮ ᱱᱩᱠᱩ ᱫᱚᱠᱚ ᱡᱤᱭᱟᱹᱞᱤ ᱠᱚ ᱵᱮᱱᱟᱣᱮᱱᱟ ᱡᱤᱵᱽᱼᱡᱤᱭᱟᱹᱞᱤ ᱡᱟᱦᱟᱸ ᱞᱟᱹᱴᱩᱭ ᱱᱟᱠᱚ ᱟᱨ ᱚᱱᱟ ᱥᱚᱢᱚᱭ ᱟᱨᱦᱚᱸ ᱵᱷᱮᱠᱥᱤᱱ ᱨᱟᱱ ᱢᱩᱨᱜᱟᱹᱱ ᱮᱢᱟᱠᱚ ᱦᱩᱭᱩᱜᱼᱟ